ᱦᱮᱸ ᱤᱧ ᱡᱮᱜᱮᱫ ᱨᱮ ᱟᱹᱰᱤ ᱟᱭᱢᱟᱜᱮ ᱫᱟᱬᱟᱱ ᱪᱟᱞᱟᱜ ᱥᱟᱱᱟᱧ ᱜᱮᱭᱟ ᱡᱟᱦᱟᱸ ᱡᱟᱭᱜᱟ ᱠᱚ ᱵᱟᱹᱧ ᱧᱮᱞ ᱠᱟᱫᱟ ᱵᱟᱹᱧ ᱪᱟᱞᱟᱣ ᱠᱟᱱᱟ ᱚᱱᱠᱟᱱ ᱡᱟᱭᱜᱟ ᱠᱚᱫᱚ ᱪᱟᱞᱟᱜ ᱥᱟᱱᱟᱧ ᱜᱮᱭᱟ ᱡᱟᱦᱟᱸ ᱫᱚ ᱢᱤᱫᱴᱟᱝ ᱢᱮᱱᱟᱜᱼᱟ ᱟᱵᱚ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱟᱜ ᱡᱟᱱᱟᱢ ᱵᱷᱤᱴᱟᱹ ᱩᱲᱤᱥᱥᱟ ᱯᱚᱱᱚᱛ ᱨᱮ ᱢᱚᱭᱩᱨᱵᱷᱚᱸᱧᱡᱽ ᱡᱮᱞᱟ ᱢᱚᱭᱩᱨᱵᱷᱚᱸᱧᱡᱽ ᱰᱟᱦᱟᱨᱰᱤ ᱟᱛᱳᱨᱮ ᱩᱱᱤᱭᱟᱜ ᱡᱟᱱᱟᱢ ᱵᱷᱤᱴᱟᱹ ᱩᱱᱤᱭᱟᱜ ᱡᱟᱱᱟᱢ ᱚᱲᱟᱜ ᱟᱛᱳ ᱨᱮᱱ ᱦᱚᱲ ᱚᱲᱟᱜ ᱦᱚᱲ ᱪᱮᱫ ᱞᱮᱠᱟ ᱠᱟᱛᱮᱜ ᱠᱚ ᱦᱟᱨᱟᱵᱩᱨᱩᱣ ᱠᱟᱱᱟ ᱚᱱᱟ ᱧᱮᱞ ᱥᱟᱱᱟᱧᱟ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱠᱚ ᱟᱹᱰᱤᱜᱤᱧ ᱠᱩᱥᱤᱭᱟᱜᱼᱟ ᱚᱱᱟ ᱠᱷᱟᱹᱛᱤᱨ ᱩᱱᱤᱭᱟᱜ ᱡᱟᱱᱟᱢ ᱵᱷᱤᱴᱟᱹ ᱪᱟᱞᱟᱜ ᱨᱮᱱᱟᱜ ᱟᱹᱰᱤ ᱡᱳᱨᱜᱮᱧ ᱨᱤᱠᱟᱹᱣ ᱠᱟᱫᱟ ᱪᱟᱞᱟᱜ ᱥᱟᱱᱟᱧ ᱠᱟᱱᱟ ᱚᱸᱰᱮᱧ ᱪᱟᱞᱟᱜᱼᱟ ᱵᱟᱲᱟᱭᱟᱹᱧ ᱪᱮᱫ ᱠᱟ ᱠᱟᱛᱮᱜ ᱚᱱᱟ ᱠᱚᱨᱮᱱ ᱦᱚᱲ ᱠᱚᱠᱚ ᱯᱟᱹᱨᱥᱤ ᱠᱚᱠᱚ ᱥᱮᱲᱟ ᱞᱮᱫᱟ ᱟᱹᱰᱤᱜᱮ ᱵᱟᱲᱟᱭ ᱞᱟᱹᱠᱛᱤᱜ ᱠᱟᱱᱟ